ᱤᱧᱟᱜ ᱡᱤᱭᱚᱱ ᱫᱚ ᱯᱟᱲᱦᱟᱜ ᱡᱤᱭᱚᱱ ᱫᱚ ᱵᱷᱟᱜᱮ ᱜᱮ ᱛᱟᱦᱮᱸᱠᱟᱱ ᱛᱤᱧᱟᱹ ᱛᱟᱨᱯᱚᱨ ᱤᱧ ᱮᱭᱤᱪ ᱮᱥ ᱮᱢ ᱠᱟᱛᱮ ᱵᱟᱯᱞᱟ ᱦᱩᱭᱮᱱ ᱛᱤᱧᱟᱹ ᱞᱟᱵᱷ ᱢᱮᱨᱮᱡᱽ ᱵᱟᱯᱞᱟ ᱛᱟᱦᱮᱸᱠᱟᱱ ᱛᱟᱹᱞᱤᱧᱟ ᱛᱟᱯᱚᱨ ᱵᱟᱨᱭᱟ ᱵᱤᱴᱤ ᱛᱟᱹᱠᱤᱱ ᱠᱤᱱ ᱦᱩᱭᱮᱱᱟ ᱛᱟᱯᱚᱨᱮ ᱤᱧᱤᱡ ᱦᱚᱲ ᱫᱚ ᱮᱠᱥᱤᱰᱮᱱᱛᱮᱭ ᱜᱚᱛᱚᱭᱮᱱᱟ ᱵᱟᱥᱛᱮ ᱛᱟᱨᱯᱚᱨ ᱦᱟᱨᱠᱮᱛ ᱥᱟᱥᱮᱛ ᱠᱟᱛᱮᱫ ᱜᱮ ᱡᱤᱭᱚᱱ ᱫᱚ ᱠᱷᱟᱸᱰᱟᱜ ᱠᱟᱱ ᱜᱮᱭᱟ ᱛᱚ ᱤᱧᱤᱡ ᱜᱟᱛᱮ ᱢᱮᱱᱟᱭᱟ ᱩᱱᱤ ᱡᱷᱚᱛᱚ ᱠᱤᱪᱷᱩ ᱨᱮᱜᱮᱭ ᱦᱮᱞᱯᱮᱧᱟᱭ ᱫᱚᱢᱮ ᱠᱟᱪᱷᱮᱨ ᱜᱟᱛᱮ ᱠᱟᱱ ᱛᱤᱧᱟᱭ ᱩᱱᱤ ᱫᱚ ᱠᱩᱲᱤ ᱜᱤᱫᱽᱨᱟᱹ ᱜᱟᱛᱮ ᱜᱮ ᱟᱹᱣᱨᱤᱭ ᱵᱟᱯᱞᱟᱜᱼᱟ ᱩᱱᱤ ᱫᱚ ᱦᱚᱭᱛᱳ ᱵᱟᱭ ᱵᱟᱯᱞᱟᱜᱼᱟ ᱱᱤᱛᱳᱜ ᱩᱱᱤ ᱠᱟᱹᱢᱤ ᱠᱚᱭ ᱧᱟᱢᱟᱠᱟᱫᱟᱭ ᱩᱱᱤ ᱜᱮ ᱫᱩᱠ ᱥᱩᱠ ᱨᱮ ᱤᱧ ᱫᱚᱭ ᱧᱮᱞᱤᱧ ᱜᱮᱭᱟ ᱟᱨ ᱤᱱᱠᱟᱹ ᱠᱟᱛᱮ ᱡᱤᱭᱚᱱ ᱠᱩᱧ ᱠᱟᱴᱟᱣ ᱤᱫᱤᱭᱮᱫᱟ ᱢᱟᱹᱭ ᱦᱚᱸ ᱱᱤᱛᱳᱜ ᱫᱚ ᱢᱟᱨᱟᱝ ᱢᱟᱹᱭ ᱦᱚᱸ ᱡᱚᱠᱷᱚᱱ ᱤᱧᱤᱡ ᱦᱚᱲ ᱴᱟᱜᱼᱮ ᱵᱟᱭ ᱛᱟᱦᱮᱸᱞᱮᱱᱟ ᱩᱱ ᱫᱚ ᱦᱚᱯᱚᱱ ᱜᱮᱠᱤᱱ ᱛᱟᱦᱮᱸᱠᱟᱱᱟ ᱢᱟᱨᱟᱝ ᱢᱟᱹᱭ ᱫᱚ ᱥᱟᱛ ᱵᱚᱪᱷᱚᱨ ᱵᱚᱭᱮᱥ ᱛᱟᱭ ᱦᱩᱰᱤᱧᱤᱡ ᱫᱚ ᱛᱤᱱ ᱵᱤᱪᱷᱚᱨ ᱵᱚᱭᱮᱥ ᱛᱟᱭ ᱛᱟᱞᱦᱮ ᱩᱱᱠᱤᱱ ᱫᱚ ᱱᱟᱵᱟᱞᱚᱠ ᱜᱮ ᱩᱱᱠᱤᱱ ᱫᱚ ᱪᱮᱫ ᱦᱚᱸ ᱵᱟᱹᱠᱤᱱ ᱵᱩᱡᱟ ᱟᱹᱰᱤ ᱠᱚᱥᱴᱚᱢᱚᱥᱴᱚ ᱠᱟᱛᱮᱧ ᱦᱟᱨᱟᱭᱮᱫ ᱠᱤᱱᱟᱹ ᱟᱨ ᱤᱧᱤᱡ ᱜᱟᱛᱮ ᱜᱮ ᱦᱮᱱᱟᱜ ᱵᱟᱹᱱᱩᱜ ᱢᱟᱡᱷᱮᱼᱢᱟᱡᱷᱮ ᱫᱚᱭ ᱤᱢᱟᱹᱧ ᱜᱮᱭᱟᱭ ᱠᱷᱚᱨᱪᱟ ᱠᱚ ᱦᱮᱞᱯᱮᱫᱤᱧ ᱜᱮᱭᱟᱭ ᱛᱚ ᱤᱧ ᱨᱮᱱ ᱜᱤᱫᱟᱹᱨ ᱡᱟᱦᱟᱸᱛᱤᱱᱟᱹᱜ ᱤᱧ ᱴᱷᱮᱱ ᱠᱤᱱ ᱢᱩᱞᱞᱚᱵᱟᱱᱟ ᱤᱧ ᱨᱮᱱ ᱜᱟᱛᱮ ᱦᱚᱸ ᱩᱱᱟᱹᱜ ᱜᱮᱭ ᱢᱩᱞᱞᱚᱵᱟᱱᱟ ᱤᱧ ᱴᱷᱮᱱ ᱫᱚ ᱟᱨ ᱪᱮᱫ ᱤᱧ ᱞᱟᱹᱟᱭ ᱚᱱᱠᱟ ᱠᱟᱛᱮᱫ ᱜᱮ ᱡᱤᱭᱚᱱ ᱠᱚ ᱠᱷᱟᱸᱰᱟᱣ ᱤᱫᱤ ᱦᱩᱭᱩᱜ ᱠᱟᱱᱟ ᱜᱟᱛᱮ ᱢᱟᱭᱟ ᱦᱚᱸ ᱵᱟᱹᱧ ᱵᱟᱹᱜᱤ ᱫᱟᱲᱮᱭᱟᱜᱼᱟ ᱟᱨ ᱜᱤᱫᱽᱨᱟᱹ ᱦᱚᱸ ᱵᱟᱹᱧ ᱵᱟᱹᱜᱤ ᱫᱟᱲᱭᱟᱠᱤᱱ ᱛᱤᱧᱟᱹ ᱥᱮ ᱮᱢᱚᱱ ᱚᱵᱚᱥᱛᱟ ᱛᱤᱧ ᱜᱟᱛᱮ ᱜᱤᱫᱽᱨᱟᱹ ᱠᱷᱟᱹᱛᱤᱨ ᱦᱚᱸ ᱡᱤᱣᱤᱧ ᱮᱢ ᱫᱟᱲᱭᱟᱜᱼᱟ ᱟᱨ ᱩᱱᱤ ᱜᱤᱫᱽᱨᱟᱹ ᱞᱟᱹᱜᱤᱫ ᱦᱚᱸ ᱡᱤᱣᱤᱧ ᱮᱢᱟ ᱜᱟᱛᱮ ᱞᱟᱹᱜᱤᱫ ᱦᱚᱸ ᱡᱤᱣᱤᱧ ᱮᱢᱟ ᱚᱱᱠᱟ ᱚᱵᱚᱥᱛᱟ ᱨᱮ ᱢᱤᱱᱟᱹᱧᱟ ᱟᱨ ᱪᱮᱫ ᱤᱧ ᱞᱟᱹᱭᱟ ᱜᱟᱛᱮ ᱞᱮᱠᱟᱱ ᱛᱚ ᱥᱩᱨ ᱨᱮᱱ ᱦᱚᱲ ᱫᱚ ᱵᱟᱠᱚ ᱦᱩᱭᱩᱜᱼᱟ ᱜᱟᱛᱮ ᱠᱩᱲᱤ ᱜᱤᱫᱽᱨᱟᱹ ᱜᱟᱛᱮᱭ ᱦᱩᱭᱩᱜ ᱨᱮᱦᱚᱸ ᱜᱟᱛᱮ ᱜᱮ ᱟᱨ ᱠᱚᱲᱟ ᱜᱤᱫᱽᱨᱟᱹ ᱜᱟᱛᱮᱭ ᱦᱩᱭᱩᱜ ᱨᱮᱦᱚᱸ ᱜᱟᱛᱮ ᱜᱮ ᱜᱟᱛᱮ ᱫᱚ ᱜᱟᱛᱮ ᱜᱮᱭ ᱛᱟᱦᱮᱱᱟ ᱟᱫᱚ ᱪᱮᱫ ᱤᱧ ᱞᱟᱹᱭᱟ ᱤᱧᱟᱹᱜ ᱡᱤᱭᱚᱱ ᱫᱚ ᱱᱩᱱᱟᱹᱜ ᱴᱟ ᱜᱮ ᱟᱫᱚ ᱵᱤᱥᱤ ᱵᱟᱹᱧ ᱞᱟᱹᱭᱟ